ᱟᱵᱚᱣᱟᱜ ᱥᱟᱱᱛᱟᱲᱤ ᱥᱮᱪᱮᱫ ᱨᱮᱱᱟᱝ ᱡᱟᱦᱟᱸ ᱢᱟᱦᱟ ᱠᱚᱵᱚᱱ ᱢᱟᱱᱟᱣᱟ ᱚᱱᱟ ᱫᱚ ᱠᱚᱞᱮᱡᱽ ᱥᱟᱱᱛᱟᱲ ᱠᱚᱞᱮᱡᱽ ᱦᱚᱸ ᱥᱟᱱᱛᱟᱲ ᱤᱥᱠᱩᱞ ᱨᱮᱵᱚᱱ ᱢᱟᱱᱟᱣᱟ ᱚᱱᱟ ᱫᱚ ᱦᱩᱭᱩᱜ ᱠᱟᱱᱟ ᱯᱟᱸᱪᱮᱭ ᱢᱮ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ ᱥᱮ ᱛᱮᱵᱚᱱ ᱢᱟᱱᱟᱣᱟ ᱟᱨ ᱵᱟᱭᱤᱥᱮ ᱰᱤᱥᱮᱢᱵᱚᱨ ᱫᱚ ᱟᱵᱚᱣᱟᱜ ᱯᱟᱹᱨᱥᱤ ᱡᱤᱛᱠᱟᱹᱨ ᱞᱮᱱᱟ ᱚᱱᱟᱛᱮ ᱢᱟᱱᱟᱣᱟ ᱟᱨ ᱟᱵᱚᱣᱟᱜ ᱦᱩᱞ ᱢᱟᱦᱟ ᱵᱚᱱ ᱢᱟᱱᱟᱣᱟ ᱚᱱᱟᱜᱮ ᱥᱮᱨᱮᱧ ᱨᱟᱦᱟᱛᱮ ᱟᱵᱚ ᱫᱚᱠᱚ ᱵᱩᱡᱽ ᱦᱚᱪᱚ ᱵᱚᱱᱟ ᱡᱮ ᱥᱮᱨᱮᱧ ᱨᱟᱦᱟ ᱛᱮᱜᱮ ᱯᱟᱹᱨᱥᱤ ᱵᱚᱱ ᱧᱟᱢᱟᱠᱟᱫᱟ ᱚᱱᱟ ᱜᱮᱠᱚ ᱞᱟᱹᱭ ᱵᱩᱡᱷᱟᱹᱣᱟᱵᱚᱱᱟ